ᱟᱞᱮ ᱚᱲᱟᱜ ᱥᱩᱨ ᱨᱮᱫᱚ ᱫᱤᱠᱩ ᱠᱚᱦᱚᱸ ᱢᱮᱱᱟᱜ ᱠᱚᱣᱟ ᱫᱤᱠᱩ ᱛᱮᱠᱚ ᱨᱚᱲᱟ ᱥᱮ ᱵᱟᱝᱜᱟᱞᱤ ᱫᱚ ᱵᱟᱝᱞᱟ ᱛᱮᱠᱚ ᱨᱚᱲᱟ ᱵᱤᱦᱟᱨᱤ ᱫᱚ ᱦᱤᱱᱫᱤ ᱛᱮᱠᱚ ᱨᱚᱲᱟ ᱱᱮᱯᱟᱞᱤ ᱱᱮᱯᱟᱞ ᱛᱮᱠᱚ ᱨᱚᱲᱟ ᱢᱟᱱᱮ ᱟᱭᱢᱟ ᱡᱟᱹᱛᱤ ᱟᱭᱢᱟ ᱨᱚᱠᱚᱢ ᱠᱚ ᱱᱤᱡᱮᱨᱟᱜ ᱱᱤᱡᱮ ᱱᱤᱡᱮᱭᱟᱜ ᱵᱷᱟᱥᱟ ᱛᱮᱠᱚ ᱨᱚᱲᱟ ᱢᱮᱱᱠᱷᱟᱱ ᱟᱵᱚᱣᱟᱜ ᱵᱷᱟᱥᱟ ᱫᱚ ᱦᱚᱲ ᱥᱟᱱᱛᱟᱲᱤ ᱠᱟᱛᱷᱟ ᱫᱚ ᱵᱟᱠᱚ ᱵᱩᱡᱷᱟᱹᱣ ᱧᱟᱢᱟ ᱟᱵᱚ ᱫᱚ ᱢᱮᱱᱠᱷᱟᱱ ᱩᱱᱠᱩᱣᱟᱜ ᱨᱚᱲ ᱵᱚᱱ ᱵᱩᱡᱷᱟᱹᱣ ᱜᱮᱭᱟ ᱪᱮᱫ ᱞᱮᱠᱟ ᱠᱚ ᱨᱚᱲ ᱮᱫᱟ ᱦᱤᱱᱫᱤ ᱵᱟᱝᱞᱟ ᱥᱮ ᱤᱝᱞᱤᱥ ᱛᱮᱦᱚᱸ ᱵᱚᱱ ᱵᱩᱡᱷᱟᱹᱣ ᱜᱮᱭᱟ ᱢᱮᱱᱠᱷᱟᱱ ᱟᱵᱳᱣᱟᱜ ᱠᱟᱛᱷᱟ ᱫᱚ ᱵᱟᱠᱚ ᱵᱩᱡᱷᱟᱹᱣ ᱛᱟᱵᱚᱱᱟ ᱟᱵᱚᱣᱟᱜ ᱥᱟᱱᱛᱟᱲᱤ ᱠᱟᱛᱷᱟ ᱫᱚ ᱟᱹᱰᱤᱜᱟᱱ ᱡᱟᱦᱟᱱ ᱨᱚᱲ ᱨᱮᱦᱚᱸ ᱵᱟᱝᱜᱮ ᱩᱪᱪᱟᱨᱚᱱᱚᱜ ᱛᱟᱵᱚᱱᱟ ᱚᱱᱟᱛᱮ ᱥᱟᱱᱛᱟᱞᱲ ᱠᱟᱛᱷᱟ ᱫᱚ ᱟᱹᱰᱤ ᱥᱚᱨᱚᱥ ᱜᱮᱭᱟ ᱟᱨ ᱟᱹᱰᱤ ᱡᱤᱭᱟᱹᱲ ᱜᱮᱭᱟ ᱱᱚᱝᱠᱟ ᱠᱟᱛᱷᱟ ᱫᱚ ᱵᱟᱝᱠᱚ ᱵᱩᱡᱷᱟᱹᱣ ᱫᱟᱲᱮᱭᱟᱜᱼᱟ ᱥᱮ ᱵᱟᱠᱚ ᱨᱚᱲ ᱫᱟᱲᱮᱭᱟᱜᱼᱟ